ᱦᱚᱸᱜᱼᱚᱭ ᱡᱮ ᱟᱵᱚᱣᱟᱜ ᱥᱤᱞᱯᱚ ᱡᱤᱱᱤᱥ ᱟᱫᱚᱜ ᱠᱟᱱ ᱛᱟᱵᱚᱱᱟ ᱡᱮᱢᱚᱱ ᱧᱮᱞ ᱧᱮᱞ ᱛᱮ ᱦᱚᱸᱜᱼᱚᱭ ᱱᱟᱦᱮᱞ ᱟᱫ ᱮᱱᱟ ᱰᱟᱝᱨᱟᱛᱮ ᱥᱤᱭᱳᱜ ᱟᱫ ᱮᱱᱟ ᱦᱩᱸ ᱛᱟᱨᱯᱚᱨᱮ ᱪᱮᱞᱟᱝ ᱨᱮ ᱩᱛᱩ ᱟᱫ ᱮᱱᱟ ᱪᱮᱞᱟᱝ ᱪᱮᱫᱞᱮᱠᱟᱱᱟ ᱪᱮᱫᱞᱮᱠᱟ ᱪᱮᱞᱟᱝ ᱨᱮᱠᱚ ᱩᱛᱩᱭᱟ ᱪᱮᱫᱞᱮᱠᱟᱱ ᱴᱩᱠᱩᱡ ᱨᱮᱠᱚ ᱫᱟᱠᱟᱭᱟ ᱫᱟᱠᱟ ᱴᱩᱠᱩᱡ ᱟᱫ ᱮᱱᱟ ᱟᱨ ᱪᱮᱞᱟᱝ ᱟᱫ ᱮᱱᱟ ᱟᱨ ᱡᱮᱢᱚᱱ ᱥᱮᱫᱟᱭ ᱵᱚᱱ ᱫᱚᱦᱚᱭᱮᱫ ᱛᱟᱦᱮᱱᱟ ᱵᱚᱠᱟᱜ ᱛᱩᱸᱵᱟᱹ ᱛᱩᱸᱵᱟᱹ ᱵᱚᱱ ᱫᱚᱦᱚᱭᱮᱫ ᱛᱟᱦᱮᱱᱟ ᱤᱭᱟᱹ ᱦᱮᱸ ᱦᱚᱛᱚᱫ ᱨᱮᱭᱟᱜ ᱛᱚᱠᱷᱚᱱ ᱦᱚᱛ ᱚᱫ ᱛᱮᱦᱮᱸᱞᱮᱱᱟ ᱚᱱᱟ ᱨᱚᱦᱚᱲ ᱵᱤᱞᱤᱜ ᱠᱟᱱ ᱛᱟᱦᱮᱸᱱᱚᱜᱼᱟ ᱚᱱᱟ ᱨᱮᱭᱟᱜ ᱛᱩᱸᱵᱟᱹ ᱵᱚᱱ ᱫᱚᱦᱚᱭᱮᱫ ᱛᱟᱦᱮᱱᱟ ᱵᱩᱞᱩᱝ ᱫᱚᱦᱚ ᱡᱮᱢᱚᱱ ᱟᱨᱦᱚᱸ ᱚᱱᱠᱟᱱ ᱤᱭᱟᱹ ᱜᱮ ᱚᱱᱠᱟᱱ ᱦᱚᱛᱚᱫ ᱜᱮ ᱛᱮᱦᱮᱸᱞᱮᱱᱟ ᱡᱮᱞᱮᱧ ᱦᱚᱛᱚᱫ ᱚᱱᱟ ᱫᱚᱠᱚ ᱵᱮᱱᱟᱣᱮᱫ ᱛᱟᱦᱮᱸᱱᱚᱜᱼᱟ ᱢᱟᱱᱮ ᱵᱚᱠᱟᱜ ᱢᱟᱱᱮ ᱱᱤᱛᱳᱜ ᱠᱟᱲᱪᱩ ᱚᱱᱮ ᱚᱝᱠᱟ